ᱦᱟᱹᱠᱩ ᱥᱟᱵ ᱨᱮᱫᱚ ᱥᱤᱛᱩᱝ ᱞᱚᱞᱚ ᱪᱮᱫᱦᱚᱸ ᱵᱟᱢ ᱵᱟᱛᱟᱣᱟ ᱟᱢᱟᱜ ᱠᱩᱨᱩᱢᱩᱴᱩ ᱦᱟᱹᱠᱩ ᱥᱟᱵ ᱨᱮᱫᱚ ᱪᱷᱩᱴᱟᱹᱣ ᱠᱚᱜᱼᱟ ᱮᱱᱠᱷᱟᱱ ᱪᱮᱠᱟ ᱚᱱᱟᱫᱚ ᱟᱢᱫᱚᱢ ᱤᱭᱟᱹ ᱴᱷᱤᱠᱟᱹ ᱫᱟᱲᱮᱭᱟᱜᱼᱟ ᱱᱤᱛᱚᱜ ᱦᱚᱭ ᱵᱟᱹᱨᱰᱩ ᱦᱚᱭᱫᱟᱜ ᱦᱤᱡᱩᱜ ᱠᱟᱱᱟ ᱠᱩᱨᱩᱢᱩᱴᱩ ᱦᱟᱹᱠᱩ ᱥᱟᱵ ᱨᱮᱜᱮᱢ ᱪᱷᱩᱴᱟᱹᱣ ᱠᱚᱜᱼᱟ ᱟᱢᱫᱚ ᱚᱱᱟᱫᱚ ᱵᱟᱢ ᱴᱷᱤᱠᱟᱹ ᱫᱟᱲᱮᱭᱟᱜᱼᱟ ᱯᱩᱨᱟᱹ ᱮᱠᱫᱚᱢ ᱪᱷᱩᱴᱟᱹ ᱟᱠᱟᱱᱟ ᱚᱠᱟᱨᱮ ᱧᱟᱢᱚᱜ ᱠᱟᱱᱟ ᱚᱠᱟᱨᱮ ᱵᱟᱠᱚ ᱧᱟᱢᱚᱜ ᱠᱟᱱᱟ ᱮᱠᱫᱚᱢ ᱯᱩᱨᱟᱹ ᱡᱳᱨᱮᱢ ᱧᱟᱢᱮᱫᱠᱚ ᱠᱷᱟᱱ ᱟᱨᱦᱚᱸ ᱛᱟᱦᱮᱸ ᱜᱟᱱᱚᱜ ᱠᱟᱱᱟ ᱚᱸᱰᱮᱜᱮ